ᱯᱮᱴᱨᱳᱞ ᱨᱮᱭᱟᱜ ᱜᱚᱱᱚᱝ ᱰᱷᱮᱨ ᱞᱮᱱ ᱠᱷᱟᱱ ᱤᱧ ᱴᱷᱮᱱ ᱵᱟᱭᱠᱤᱝ ᱨᱮ ᱟᱹᱰᱤ ᱡᱟᱹᱥᱛᱤ ᱮᱥᱮᱨ ᱮ ᱮᱢᱟ ᱪᱮᱫᱟᱜ ᱥᱮ ᱤᱧ ᱫᱚ ᱨᱮᱸᱜᱮᱡ ᱱᱟᱪᱟᱨ ᱦᱚᱲ ᱦᱟᱹᱱᱤ ᱱᱟᱹᱭ ᱴᱷᱮᱱ ᱠᱟᱹᱢᱤ ᱠᱟᱹᱥᱱᱤ ᱠᱟᱛᱮ ᱴᱟᱠᱟ ᱯᱚᱭᱥᱟᱹ ᱡᱚᱢᱟ ᱠᱟᱛᱮ ᱵᱟᱭᱤᱠ ᱨᱮ ᱥᱩᱱᱩᱢ ᱤᱧ ᱫᱩᱞ ᱠᱟᱛᱮ ᱵᱟᱭᱤᱠᱤᱝ ᱤᱧ ᱠᱚᱨᱟᱣᱟ ᱚᱱᱟ ᱥᱟᱶ ᱥᱟᱶ ᱛᱮ ᱤᱧ ᱱᱚᱣᱟᱹᱧ ᱢᱚᱱᱮᱭᱟ ᱟᱹᱰᱤ ᱵᱟᱹᱲᱛᱤ ᱡᱳᱞ ᱫᱚ ᱞᱟᱭᱚᱝ ᱞᱟᱹᱜᱤᱫ ᱵᱟᱹᱲᱤᱡ ᱜᱮᱭᱟ ᱪᱮᱫᱟᱜ ᱥᱮ ᱵᱟᱹᱲᱛᱤ ᱡᱳᱞ ᱞᱮᱱᱠᱷᱟᱱ ᱟᱵᱚᱣᱟᱜ ᱱᱚᱣᱟ ᱯᱨᱚᱠᱨᱤᱛᱤ ᱥᱮ ᱞᱟᱭᱚᱝ ᱫᱚ ᱫᱩᱥᱩᱱᱚᱜ ᱛᱟᱵᱚᱱᱟ ᱱᱚᱣᱟ ᱫᱩᱥᱩᱱ ᱞᱮᱱᱠᱷᱟᱱ ᱟᱵᱚ ᱟᱹᱰᱤ ᱟᱭᱢᱟ ᱞᱮᱠᱟᱱ ᱨᱳᱜᱽ ᱟᱡᱟᱨ ᱵᱮᱢᱟᱨ ᱮ ᱧᱟᱢ ᱵᱚᱱᱟ